ᱫᱷᱟᱹᱨᱛᱤ ᱡᱟᱠᱟᱛ ᱨᱮ ᱞᱟᱹᱴᱩᱼᱞᱟᱹᱴᱩ ᱧᱩᱛᱩᱢᱟᱱ ᱱᱟᱜᱟᱨ ᱜᱮ ᱢᱮᱱᱟᱜᱼᱟ ᱚᱱᱟ ᱢᱩᱫᱽ ᱨᱮ ᱟᱢᱮᱨᱤᱠᱟ ᱨᱮᱱᱟᱜ ᱱᱤᱭᱩ ᱤᱭᱚᱨᱠ ᱤᱝᱞᱮᱱᱰ ᱨᱮᱱᱟᱜ ᱞᱚᱱᱰᱚᱱ ᱡᱟᱯᱟᱱ ᱨᱮᱱᱟᱜ ᱴᱳᱠᱤᱭᱳ ᱵᱟᱝᱞᱟᱫᱮᱥ ᱨᱮᱱᱟᱜ ᱰᱷᱟᱠᱟ ᱵᱷᱟᱨᱚᱛᱵᱚᱨᱥᱚ ᱨᱮᱱᱟᱜ ᱫᱤᱞᱞᱤ